ᱡᱟᱦᱟᱸᱞᱮᱠᱟ ᱱᱤᱛᱚᱝ ᱟᱵᱚᱵᱚᱱ ᱢᱮᱱᱮᱫ ᱠᱟᱱᱟ ᱰᱤᱡᱤᱴᱮᱞ ᱤᱱᱰᱤᱭᱟ ᱡᱟᱦᱟᱸᱞᱮᱠᱟ ᱢᱮᱱᱟᱜ ᱡᱷᱟᱲᱠᱷᱚᱸᱰ ᱡᱷᱟᱲᱠᱷᱚᱸᱰ ᱨᱮ ᱟᱵᱚᱦᱚᱸ ᱛᱚ ᱱᱚᱜᱼᱚᱭ ᱤᱱᱰᱤᱭᱟᱨᱮ ᱡᱟᱦᱟᱸ ᱞᱮᱠᱟ ᱢᱟᱲᱟᱝᱫᱚ ᱜᱟᱹᱰᱤᱼ ᱜᱷᱚᱲᱟᱦᱚᱸ ᱵᱟᱭ ᱛᱟᱦᱮᱸ ᱠᱟᱱᱟ ᱦᱤᱡᱩᱜᱼᱥᱮᱱᱚᱜ ᱞᱟᱹᱜᱤᱫ ᱵᱟᱨᱭᱟ ᱪᱟᱸᱜᱟᱜᱮ ᱟᱨ ᱥᱟᱭᱠᱮᱞᱦᱚᱸ ᱫᱚᱢᱮ ᱠᱚᱢ ᱛᱟᱦᱮᱸ ᱠᱟᱱᱟ ᱟᱨ ᱱᱮᱛᱟᱨᱫᱚ ᱜᱟᱹᱰᱤ ᱜᱷᱚᱲᱟᱭᱮᱱᱟ ᱠᱚᱢᱯᱤᱭᱩᱴᱟᱨ ᱦᱮᱡ ᱮᱱᱟ ᱢᱳᱵᱟᱭᱤᱞ ᱡᱩᱜᱽ ᱮᱱᱟ ᱡᱟᱦᱟᱸᱞᱮᱠᱟ ᱫᱩᱲᱩᱵᱼᱫᱩᱲᱩᱵᱛᱮ ᱚᱲᱟᱜᱨᱮ ᱫᱩᱲᱩᱵᱼᱫᱩᱲᱩᱵ ᱛᱮᱜᱮ ᱡᱚᱛᱚᱣᱟᱜ ᱵᱚᱱ ᱪᱤᱠᱟᱹ ᱫᱟᱲᱮᱭᱟᱜ ᱠᱟᱱᱟ ᱚᱲᱟᱜᱨᱮ ᱫᱩᱲᱩᱵ ᱠᱟᱛᱮᱜᱮ ᱜᱚᱴᱟ ᱫᱤᱥᱚᱢ ᱨᱮᱭᱟᱜ ᱠᱷᱚᱵᱚᱨᱵᱚᱱ ᱦᱟᱛᱟᱣ ᱫᱟᱲᱮᱭᱟᱜ ᱠᱟᱱᱟ ᱚᱲᱟᱜᱨᱮ ᱫᱩᱲᱩᱵ ᱠᱟᱛᱮᱫᱜᱮ ᱯᱚᱭᱥᱟᱼᱴᱟᱠᱟᱵᱚᱱ ᱦᱟᱱᱛᱮᱼᱱᱟᱛᱮ ᱫᱟᱲᱮᱭᱟᱜ ᱠᱟᱱᱟ ᱚᱲᱟᱜᱨᱮ ᱫᱩᱲᱩᱵ ᱠᱟᱛᱮᱫᱜᱮ ᱡᱚᱢᱼᱧᱩ ᱩᱛᱩ ᱛᱤᱠᱤ ᱡᱟᱦᱟᱸᱢ ᱫᱚᱨᱠᱟᱨ ᱚᱱᱟᱜᱮ ᱚᱲᱟᱜ ᱫᱷᱟᱹᱵᱤᱡ ᱥᱮᱴᱮᱨᱚᱜ ᱠᱟᱱᱟ ᱱᱚᱣᱟ ᱛᱮᱜᱮ ᱱᱚᱣᱟ ᱟᱵᱚ ᱡᱷᱟᱲᱠᱷᱚᱸᱰ ᱫᱚ ᱰᱮᱵᱷᱞᱚᱯᱚᱜ ᱠᱟᱱᱟ ᱥᱮ ᱱᱚᱣᱟ ᱟᱵᱚ ᱤᱱᱰᱤᱭᱟ ᱰᱮᱵᱷᱞᱚᱯᱚᱜ ᱠᱟᱱᱟ ᱚᱱᱠᱟ ᱠᱟᱛᱮᱫᱜᱮ ᱱᱚᱣᱟᱫᱚ ᱵᱤᱠᱥᱤᱛ ᱤᱫᱤᱜ ᱠᱟᱱᱟ ᱢᱟᱲᱟᱝᱫᱚ ᱩᱱᱟᱹᱜ ᱚᱞᱼᱯᱟᱲᱦᱟᱣ ᱛᱟᱦᱮᱸᱠᱟᱱ ᱨᱮᱦᱚᱸ ᱢᱟᱱᱮ ᱦᱤᱡᱩᱜᱼᱥᱮᱱᱚᱜ ᱦᱚᱲ ᱚᱠᱭᱪᱚ ᱛᱟᱭᱚᱢᱮᱱᱟ ᱡᱟᱦᱟᱸᱨᱮ ᱛᱟᱦᱮᱱᱚᱜ ᱱᱚᱠᱨᱤ ᱞᱟᱹᱜᱤᱫ ᱚᱸᱰᱮ ᱴᱟᱭᱤᱢᱨᱮ ᱥᱮᱴᱮᱨᱚᱜ ᱨᱮᱭᱟᱜ ᱡᱟᱛᱮ ᱱᱤᱱᱟᱹᱜ ᱴᱟᱭᱤᱢᱛᱮ ᱢᱮᱱᱟᱜ ᱛᱟᱭᱟ ᱥᱮᱴᱮᱨᱚᱜ ᱨᱮᱭᱟᱜ ᱩᱱᱟᱹᱜ ᱴᱟᱭᱤᱢᱛᱮ ᱵᱟᱭ ᱥᱮᱴᱮᱨ ᱫᱟᱲᱮᱭᱟᱜᱼᱟ ᱡᱟᱦᱟᱸᱞᱮᱠᱟ ᱱᱤᱛᱚᱜ ᱱᱤᱛᱚᱜ ᱟᱵᱚᱴᱷᱮᱱ ᱜᱟᱹᱰᱤ ᱢᱮᱱᱟᱜᱼᱟ ᱜᱟᱹᱰᱤ ᱢᱮᱱᱟᱜᱼᱟ ᱜᱟᱹᱰᱤᱛᱮᱵᱚᱱ ᱪᱟᱞᱟᱜ ᱠᱟᱱᱟ ᱤᱭᱟᱹ ᱫᱟᱲᱮᱭᱟᱜ ᱠᱟᱱᱟᱵᱚᱱ ᱯᱷᱚᱨᱢ ᱵᱚᱱ ᱯᱮᱨᱮᱡ ᱫᱟᱲᱮᱭᱟᱜ ᱠᱟᱱᱟ ᱡᱟᱦᱟᱸᱞᱮᱠᱟ ᱚᱲᱟᱜ ᱠᱷᱚᱱ ᱫᱩᱲᱩᱵ ᱠᱟᱛᱮᱫ ᱠᱚᱢᱯᱤᱭᱩᱴᱟᱨ ᱦᱩᱭᱱᱟ ᱢᱳᱵᱟᱭᱤᱞ ᱦᱩᱭᱮᱱᱟ ᱚᱱᱟᱛᱮᱜᱮ ᱡᱟᱦᱟᱱᱟᱜ ᱯᱷᱨᱚᱢ ᱠᱚᱵᱚᱱ ᱯᱮᱨᱮᱡ ᱫᱟᱲᱮᱭᱟᱜᱼᱟ ᱚᱱᱟᱛᱮ ᱱᱤᱛᱳᱜᱫᱚ ᱱᱚᱣᱟ ᱫᱚᱠᱚ ᱢᱮᱱᱟ ᱰᱤᱡᱤᱴᱮᱞ ᱤᱱᱰᱤᱭᱟ ᱚᱱᱟᱛᱮ ᱚᱲᱟᱜᱨᱮ ᱫᱩᱲᱩᱵᱼᱫᱩᱲᱩᱵ ᱛᱮᱜᱮ ᱡᱚᱛᱚᱣᱟᱜ ᱦᱩᱭᱩᱜ ᱠᱟᱱᱟ ᱟᱵᱚᱣᱟᱜ ᱫᱤᱥᱚᱢ ᱵᱟᱲᱦᱟᱣᱮᱱᱟ ᱵᱤᱠᱥᱤᱛ ᱮᱱᱟ ᱟᱹᱰᱤ ᱱᱟᱯᱟᱭᱜᱮ ᱟᱨᱦᱚᱸ ᱱᱤᱛᱳᱜ ᱞᱟᱦᱟᱥᱮᱱ ᱦᱚᱸ ᱱᱚᱝᱠᱟᱜᱮ ᱦᱩᱭᱩᱜᱼᱟ ᱱᱤᱛᱳᱝ ᱢᱟ ᱚᱲᱟᱜ ᱨᱮ ᱫᱩᱲᱩᱵᱼᱫᱩᱲᱩᱵᱛᱮ ᱫᱷᱤᱱᱟᱹᱝ ᱫᱚ ᱱᱟᱦᱟᱸᱜ ᱫᱩᱲᱩᱵ ᱠᱟᱛᱮᱫ ᱫᱟᱠᱟᱼᱩᱛᱩᱦᱚᱸ ᱤᱥᱤᱱᱚᱜᱼᱟ